ᱟᱞᱮ ᱜᱷᱟᱨᱚᱸᱡᱽ ᱨᱮᱱ ᱪᱮᱬᱮ ᱪᱤᱯᱲᱩ ᱠᱚᱫᱚ ᱟᱹᱰᱤᱜᱟᱱ ᱜᱮᱞᱮ ᱠᱩᱥᱤᱭᱟᱠᱚᱣᱟ ᱪᱮᱫᱟᱜ ᱮᱱᱛᱮᱫ ᱪᱮᱬᱮ ᱫᱚ ᱟᱭᱢᱟ ᱨᱚᱠᱚᱢᱟᱜ ᱟᱵᱚᱠᱚ ᱩᱯᱠᱟᱨ ᱠᱚ ᱮᱢᱟᱵᱚᱱ ᱠᱟᱱᱟ ᱵᱩᱡᱽ ᱠᱟᱜᱼᱢᱮ ᱫᱟᱨᱮ ᱥᱟᱠᱟᱢ ᱨᱮ ᱡᱟᱦᱟᱸᱭ ᱛᱤᱡᱩ ᱚᱱᱟ ᱫᱟᱨᱮ ᱥᱟᱠᱟᱢ ᱠᱚ ᱡᱚᱢᱟ ᱚᱱᱟ ᱥᱟᱠᱟᱢ ᱵᱟᱹᱲᱤᱡ ᱞᱮᱱᱠᱷᱟᱱ ᱟᱵᱚᱣᱟᱜ ᱚᱠᱥᱤᱡᱮᱱ ᱠᱚᱢᱚᱜᱼᱟ ᱦᱚᱭ ᱵᱟᱝ ᱥᱟᱯᱷᱟᱜᱼᱟ ᱚᱱᱟ ᱠᱷᱟᱹᱛᱤᱨᱛᱮ ᱚᱸᱰᱮ ᱪᱮᱬᱮᱭᱟᱜ ᱠᱟᱹᱢᱤ ᱛᱷᱚᱲᱟᱜᱟᱱ ᱛᱟᱦᱮᱱ ᱠᱟᱱᱟ ᱵᱩᱡᱽ ᱠᱟᱜᱼᱢᱮ ᱩᱱᱠᱩ ᱛᱤᱸᱡᱩ ᱪᱮᱬᱮ ᱠᱚ ᱡᱚᱢ ᱦᱚᱨᱟ ᱠᱚᱣᱟ ᱤᱱᱟᱹ ᱢᱚᱛᱚ ᱫᱚ ᱵᱟᱝ ᱟᱨᱦᱚᱸ ᱡᱟᱦᱟᱱᱟᱜ ᱪᱟᱥ ᱟᱵᱟᱫ ᱨᱮ ᱪᱮᱬᱮ ᱠᱚᱣᱟᱜ ᱡᱟᱹᱥᱛᱤ ᱠᱟᱹᱢᱤᱜᱮ ᱧᱮᱞᱚᱜ ᱠᱟᱱᱟ ᱪᱮᱫᱟᱜ ᱥᱮ ᱚᱱᱟ ᱠᱚᱨᱮᱦᱚᱸ ᱛᱤᱡᱩ ᱠᱚ ᱛᱟᱦᱮᱱᱟ ᱟᱨ ᱩᱱᱠᱩ ᱪᱮᱬᱮ ᱦᱮᱡ ᱠᱟᱛᱮᱫ ᱚᱱᱟ ᱛᱤᱡᱩ ᱩᱱᱠᱩ ᱛᱤᱱᱟᱹᱜ ᱚᱱᱟ ᱥᱟᱠᱟᱢ ᱠᱚᱨᱮ ᱠᱚ ᱛᱟᱦᱮᱱᱟ ᱡᱚ ᱠᱚᱨᱮ ᱩᱱᱠᱩᱠᱚ ᱦᱟᱞᱟᱝ ᱥᱟᱯᱷᱟ ᱠᱚᱣᱟ ᱟᱨᱠᱚ ᱡᱚᱢ ᱠᱚᱣᱟ ᱚᱱᱟᱛᱮ ᱟᱠᱚᱣᱟᱜ ᱞᱟᱡ ᱠᱚ ᱯᱮᱨᱮᱡᱮᱫ ᱛᱟᱠᱚᱣᱟ ᱥᱟᱶᱛᱮ ᱚᱱᱟᱛᱮ ᱪᱮᱬᱮ ᱫᱚ ᱤᱧᱫᱚ ᱟᱹᱰᱤ ᱠᱟᱡᱟᱠᱤᱧ ᱠᱩᱥᱤᱭᱟᱠᱚᱣᱟ ᱟᱨ ᱱᱚᱣᱟ ᱥᱤᱛᱩᱝ ᱨᱮ ᱪᱮᱬᱮ ᱟᱞᱚᱠᱚ ᱠᱚᱥᱴᱚᱜ ᱵᱟᱠᱷᱨᱟ ᱪᱮᱬᱮ ᱵᱟᱠᱷᱨᱟ ᱤᱧ ᱵᱟᱹᱴᱤ ᱦᱚᱯᱚᱱ ᱨᱮ ᱫᱟᱜ ᱤᱧ ᱫᱚᱦᱚ ᱠᱟᱜ ᱠᱟᱱᱟ ᱛᱟᱠᱤ ᱪᱮᱬᱮ ᱡᱮᱢᱚᱱ ᱵᱟᱠᱚ ᱠᱚᱥᱴᱚᱜᱼᱢᱟ ᱟᱨ ᱡᱮᱢᱚᱱ ᱟᱠᱚᱣᱟᱜ ᱧᱩ ᱫᱟᱜ ᱥᱟᱹᱦᱤ ᱛᱟᱹᱨᱤᱠᱟ ᱡᱮᱢᱚᱱ ᱠᱚ ᱧᱟᱢ ᱢᱟ ᱱᱚᱜᱼᱚ ᱱᱚᱣᱟ ᱠᱚ ᱩᱭᱦᱟᱹᱨ ᱠᱟᱛᱮᱜᱮ ᱪᱮᱬᱮ ᱫᱚ ᱤᱧᱫᱚ ᱟᱹᱰᱤ ᱡᱳᱨᱤᱧ ᱠᱩᱥᱤ ᱟᱠᱚᱣᱟ ᱚᱱᱟ ᱠᱷᱟᱹᱛᱤᱨᱼᱛᱮ ᱱᱚᱣᱟ ᱠᱟᱛᱷᱟ ᱫᱚ ᱪᱮᱬᱮ ᱠᱚ ᱵᱟᱵᱚᱫᱼᱛᱮ ᱛᱷᱚᱲᱟ ᱜᱟᱞᱢᱟᱨᱟᱣ ᱦᱩᱭᱩᱜ ᱠᱟᱱᱟ